ᱟᱵᱚ ᱡᱷᱟᱲᱜᱨᱟᱢ ᱦᱚᱱᱚᱛ ᱨᱮᱭᱟᱜ ᱢᱩᱬᱩᱫ ᱨᱟᱹᱥᱠᱟᱹ ᱫᱚ ᱦᱩᱭᱩᱜ ᱠᱟᱱᱟ ᱥᱤᱞᱫᱟᱹ ᱯᱟᱴᱟᱵᱤᱫᱟᱹ ᱯᱟᱛᱟ ᱡᱟᱦᱟᱸ ᱨᱮᱫᱚ ᱜᱳᱴᱟ ᱫᱤᱥᱚᱢ ᱨᱮᱱ ᱦᱚᱲ ᱠᱚ ᱦᱤᱡᱩᱜᱼᱟ ᱮᱱᱮᱡ ᱥᱮᱨᱮᱧ ᱡᱚᱛᱚ ᱨᱚᱠᱚᱢ ᱫᱚᱠᱟᱱ ᱠᱚᱠᱚ ᱟᱜᱩᱭᱟ ᱟᱵᱚ ᱚᱞ ᱪᱤᱠᱤ ᱵᱳᱭ ᱠᱚ ᱛᱟᱦᱮᱱᱟ ᱟᱹᱰᱤ ᱨᱚᱠᱚᱢ ᱥᱤᱱᱮᱢᱟ ᱛᱷᱤᱭᱮᱴᱟᱨ ᱠᱚᱫᱚ ᱟᱯᱟᱛᱚᱛᱚ ᱵᱟᱹᱱᱩᱜ ᱠᱟᱫᱟ ᱯᱟᱨᱠ ᱫᱚ ᱢᱮᱱᱟᱜᱼᱟ ᱡᱷᱟᱲᱜᱨᱟᱢ ᱰᱤᱭᱟᱨ ᱯᱟᱨᱠ ᱚᱱᱟ ᱨᱮᱫᱚ ᱛᱟᱹᱨᱩᱵ ᱵᱟᱱᱟ ᱦᱟᱹᱛᱤ ᱠᱩᱞᱟᱹᱭ ᱱᱩᱠᱩ ᱠᱚ ᱢᱮᱱᱟᱜ ᱠᱚᱣᱟ ᱜᱤᱫᱽᱨᱟᱹ ᱠᱚ ᱤᱫᱤ ᱠᱟᱛᱮ ᱪᱟᱞᱟᱣ ᱞᱮᱠᱷᱟᱱ ᱜᱤᱫᱽᱨᱟᱹ ᱠᱚ ᱟᱹᱰᱤ ᱠᱚ ᱨᱟᱹᱥᱠᱟᱹᱜᱼᱟ ᱯᱷᱨᱤ ᱛᱮᱫᱚ ᱵᱟᱠᱚ ᱵᱚᱞᱚ ᱦᱚᱪᱚ ᱣᱟᱜᱼᱟ ᱚᱱᱟ ᱞᱟᱹᱜᱤᱫ ᱠᱟᱹᱣᱰᱤ ᱞᱟᱜᱟᱜᱼᱟ